ᱱᱚᱜᱼᱚᱭ ᱥᱮᱫᱟᱭ ᱜᱚᱲᱚᱢ ᱦᱟᱲᱟᱢ ᱜᱚᱲᱚᱢ ᱵᱩᱰᱷᱤ ᱴᱷᱮᱱ ᱤᱧ ᱟᱸᱡᱚᱢ ᱠᱟᱜᱼᱟ ᱠᱤ ᱥᱮᱫᱟᱭ ᱦᱟᱯᱲᱟᱢ ᱠᱚᱣᱟᱜ ᱠᱟᱛᱷᱟ ᱠᱟᱱᱟ ᱱᱚᱣᱟ ᱫᱚ ᱠᱤ ᱢᱮᱱᱟᱠᱚ ᱠᱤ ᱱᱚᱜᱼᱚᱭ ᱡᱮ ᱱᱚᱣᱟ ᱱᱚᱣᱟ ᱫᱷᱟᱹᱨᱛᱤ ᱛᱟᱦᱮᱸ ᱞᱮᱱ ᱛᱟᱵᱚᱱᱟ ᱱᱚᱣᱟ ᱫᱷᱟᱹᱨᱛᱤ ᱫᱚ ᱠᱷᱟᱞᱤ ᱫᱟᱜ ᱟᱨ ᱫᱟᱜ ᱫᱟᱜ ᱜᱮ ᱛᱟᱦᱮᱸ ᱞᱮᱱᱟ ᱟᱫᱚ ᱮᱱᱠᱷᱟᱱ ᱡᱟᱦᱟᱸ ᱛᱤᱱᱟᱹᱜ ᱜᱮ ᱟᱵᱚᱨᱮᱱ ᱢᱟᱨᱟᱝ ᱢᱟᱨᱟᱝ ᱵᱩᱨᱩ ᱠᱚ ᱡᱟᱦᱟᱸ ᱛᱤᱱᱟᱹᱜ ᱜᱮ ᱵᱚᱸᱜᱟ ᱡᱟᱦᱟᱸ ᱛᱤᱱᱟᱹᱜ ᱜᱮ ᱚᱱᱠᱟ ᱢᱟᱱᱮ ᱤᱭᱟᱹ ᱠᱚ ᱠᱟᱛᱷᱟ ᱢᱤᱫ ᱠᱮᱜ ᱟᱠᱚ ᱡᱷᱚᱛᱚ ᱦᱚᱲ ᱠᱚ ᱠᱟᱛᱷᱟ ᱢᱤᱫ ᱠᱮᱜᱼᱟ ᱠᱤ ᱢᱮᱱ ᱠᱮᱜᱼᱟ ᱠᱚ ᱠᱤ ᱱᱚᱣᱟ ᱱᱚᱣᱟ ᱤᱭᱟᱹ ᱨᱮᱫᱚ ᱪᱮᱫ ᱞᱮᱠᱟ ᱨᱮ ᱫᱷᱟᱨᱛᱤ ᱫᱚᱵᱚᱱ ᱫᱚᱦᱚᱭᱟ ᱱᱚᱝᱠᱟ ᱫᱚ ᱜᱚᱴᱟ ᱜᱮ ᱫᱟᱜ ᱜᱮᱫᱚ ᱮᱱᱠᱷᱟᱱ ᱫᱚ ᱟᱠᱚ ᱫᱚᱠᱚ ᱱᱤᱭᱟᱹ ᱠᱚ ᱠᱟᱫ ᱠᱟᱛᱷᱟ ᱠᱚ ᱜᱚᱴᱟ ᱠᱮᱜᱼᱟ ᱠᱤ ᱢᱮᱱ ᱠᱮᱜ ᱟᱠᱚ ᱱᱚᱰᱮ ᱚᱱᱟ ᱥᱚᱱᱮᱜᱚᱲ ᱥᱤᱠᱲᱤᱛᱮ ᱦᱚᱨᱚ ᱠᱚ ᱛᱚᱞ ᱠᱮᱫᱮᱭᱟ ᱤᱱᱟᱹ ᱪᱤᱠᱟᱹ ᱤᱱᱟᱹᱜᱮ ᱤᱱᱟᱹ ᱛᱟᱭᱚᱢ ᱫᱚ ᱦᱚ ᱤᱭᱟᱹ ᱞᱮᱸᱰᱮᱫ ᱫᱚ ᱚᱱᱟ ᱤᱭᱟᱹ ᱦᱟᱥᱟᱭ ᱨᱟᱠᱟᱵ ᱠᱮᱜᱼᱟ ᱞᱮᱸᱰᱮᱫ ᱦᱟᱥᱟᱭ ᱨᱟᱠᱟᱵ ᱠᱮᱫ ᱛᱮ ᱱᱚᱣᱟ ᱫᱷᱟᱹᱨᱛᱤ ᱠᱚᱫᱚ ᱠᱚ ᱵᱮᱱᱟᱣ ᱠᱟᱜᱼᱟ ᱥᱚᱱᱮᱜᱚᱲ ᱥᱤᱠᱨᱤ ᱛᱮ ᱦᱚᱜ ᱦᱚᱨᱚ ᱠᱚ ᱛᱚᱞ ᱠᱮᱫᱮᱭᱟ ᱤᱱᱟᱹ ᱛᱟᱭᱚᱢ ᱛᱮ ᱱᱚᱜᱼᱚᱭ ᱦᱟᱥᱟ ᱞᱮᱸᱰᱮᱫ ᱞᱮᱸᱰᱮᱫ ᱨᱮ ᱡᱟᱦᱟᱸ ᱦᱟᱥᱟ ᱨᱟᱠᱟᱵ ᱠᱟᱛᱮᱫ ᱱᱚᱜᱼᱚᱭ ᱫᱷᱟᱹᱨᱛᱤ ᱵᱮᱱᱟᱣ ᱱᱟ ᱤᱱᱟᱹᱛᱟᱭᱚᱢ ᱱᱤᱭᱟᱹ ᱠᱚᱜᱮ ᱤᱧ ᱩᱱᱟᱹᱜ ᱫᱚ ᱢᱟᱱᱮ ᱵᱟᱹᱧ ᱵᱟᱰᱟᱭᱟ ᱜᱚᱲᱚᱢ ᱦᱟᱲᱟᱢ ᱜᱚᱲᱚᱢ ᱵᱩᱰᱷᱤ ᱢᱟᱱᱮ ᱞᱟᱹᱭᱟᱠᱚ ᱥᱮᱫᱟᱭ ᱥᱮᱫᱟᱭ ᱠᱟᱛᱷᱟ ᱠᱟᱱᱟ ᱢᱮᱱᱟᱠᱚ ᱠᱤ ᱱᱚᱣᱟ ᱥᱮᱫᱟᱭ ᱫᱚ ᱫᱷᱟᱹᱨᱛᱤ ᱠᱚᱫᱚ ᱱᱚᱣᱟ ᱠᱷᱟᱹᱞᱤ ᱫᱟᱜ ᱜᱮ ᱛᱟᱦᱮᱸ ᱞᱮᱱᱟ ᱟᱫᱚ ᱚᱸᱰᱮ ᱠᱷᱚᱱᱟᱜ ᱜᱮ ᱱᱤᱛᱳᱜ ᱫᱚ ᱱᱤᱱᱟᱹᱜ ᱜᱤᱧ ᱵᱟᱰᱟᱭ ᱟᱠᱟᱫ ᱛᱟᱵᱚᱱᱟ ᱠᱤ ᱜᱚᱲᱚᱢ ᱦᱟᱲᱟᱢ ᱜᱚᱲᱚᱢ ᱵᱩᱰᱷᱤ ᱴᱷᱮᱱ ᱟᱸᱡᱚᱢ ᱠᱟᱛᱮᱫ ᱠᱤ ᱟᱵᱚ ᱫᱤᱥᱚᱢ ᱨᱮᱫᱚ ᱠᱷᱟᱹᱞᱤ ᱤᱭᱟᱹ ᱜᱮ ᱛᱟᱦᱮᱸᱞᱮᱱᱟ ᱚᱱᱟ ᱞᱟᱹᱜᱤᱫ ᱛᱮᱜᱮ ᱱᱤᱛᱳᱜ ᱫᱷᱟᱹᱵᱤᱡ ᱛᱮ ᱡᱟᱦᱟᱸ ᱛᱤᱱᱟᱹᱜ ᱜᱮ ᱟᱭᱳᱼᱵᱟᱵᱟ ᱠᱚ ᱡᱟᱦᱟᱸ ᱛᱤᱱᱟᱹᱜ ᱵᱚᱭᱦᱟ ᱢᱤᱥᱤ ᱠᱚ ᱢᱮᱱᱟᱜ ᱠᱚᱣᱟ ᱡᱷᱚᱛᱚ ᱦᱚᱲ ᱜᱮᱠᱚ ᱤᱭᱟᱹᱭᱟ ᱫᱟᱠᱟ ᱠᱚ ᱵᱚᱸᱜᱟᱭᱟ ᱡᱚᱢ ᱢᱟᱲᱟᱝ ᱨᱮ ᱠᱟᱹᱴᱤᱡ ᱫᱟᱠᱟ ᱠᱚ ᱵᱚᱸᱜᱟᱭᱟ ᱮᱱᱠᱷᱟᱱ ᱩᱱᱤ ᱦᱚᱨᱚᱢᱟᱭ ᱢᱮᱱ ᱟᱠᱟᱫ ᱛᱟᱦᱮᱱᱟ ᱤᱧ ᱡᱮ ᱱᱚᱜᱼᱚᱭ ᱥᱚᱱᱮᱜᱚᱲ ᱥᱤᱠᱲᱤᱛᱮ ᱯᱮ ᱛᱚᱞᱤᱧ ᱠᱟᱱᱟ ᱮᱱᱠᱷᱟᱱ ᱱᱚᱜᱼᱚ ᱱᱟ ᱚᱱᱟ ᱞᱟᱹᱜᱤᱫ ᱛᱮᱫᱚ ᱤᱧᱫᱚ ᱪᱮᱫ ᱤᱧ ᱡᱚᱢᱟ ᱥᱮ ᱪᱮᱫ ᱞᱮᱠᱟ ᱨᱤᱧ ᱛᱟᱦᱮᱱᱟ ᱟᱫᱚ ᱚᱱᱟ ᱞᱟᱹᱜᱤᱫ ᱛᱮᱜᱮ ᱩᱱᱠᱩ ᱫᱚ ᱢᱮᱱ ᱠᱮᱜᱼᱟ ᱠᱚ ᱠᱤ ᱪᱚᱞᱚ ᱪᱮᱫ ᱡᱟᱦᱟᱸᱭ ᱜᱮ ᱡᱚᱢ ᱢᱟᱲᱟᱝ ᱨᱮ ᱡᱷᱚᱛᱚ ᱦᱚᱲ ᱜᱮ ᱡᱮᱢᱚᱱ ᱫᱟᱠᱟ ᱫᱚ ᱠᱟᱹᱴᱤᱡ ᱚᱸᱰᱮ ᱠᱚ ᱵᱚᱸᱜᱟ ᱧᱚᱜ ᱟᱭᱟ ᱵᱚᱸᱜᱟ ᱧᱚᱜ ᱟᱭᱟ ᱤᱱᱟᱹ ᱠᱷᱟᱱ ᱜᱮ ᱡᱷᱚᱛᱚ ᱦᱚᱲ ᱡᱩᱫᱤ ᱠᱚ ᱠᱟᱹᱴᱤᱡ ᱠᱟᱹᱴᱤᱡ ᱠᱚ ᱵᱚᱸᱜᱟᱣᱟᱭᱟ ᱤᱱᱟᱹ ᱛᱮᱜᱮ ᱫᱚᱦᱚᱣᱟᱜ ᱢᱟ ᱞᱟᱡ ᱢᱟ ᱵᱤᱜ ᱛᱟᱭᱟ ᱚᱱᱟ ᱞᱟᱹᱜᱤᱫ ᱛᱮᱜᱮ ᱠᱟᱹᱴᱤᱡ ᱜᱮ ᱡᱚᱢ ᱢᱟᱲᱟᱝ ᱨᱮᱫᱚ ᱠᱟᱹᱴᱤᱡ ᱫᱚᱠᱚ ᱵᱚᱸᱜᱟ ᱧᱚᱜᱟ ᱟᱨ ᱤᱱᱟᱹ ᱯᱚᱨᱮ ᱠᱚ ᱡᱚᱢᱟ ᱚᱱᱟᱜᱤᱧ ᱟᱸᱡᱚᱢ ᱟᱠᱟᱫ ᱛᱟᱦᱮᱱᱟ ᱚᱱᱟ ᱜᱤᱧ ᱴᱷᱤᱠᱟᱹ ᱟᱠᱟᱫ ᱩᱱᱟᱧ ᱵᱟᱰᱟᱭ ᱟᱠᱟᱫ ᱛᱮ ᱟᱫᱚᱧ ᱞᱟᱹᱭ ᱠᱮᱫ ᱛᱟᱵᱚᱱᱟ ᱟᱫᱚ ᱤᱧᱫᱚ ᱤᱱᱟᱹᱜ ᱜᱤᱧ ᱵᱟᱰᱟᱭᱟ